ᱤᱧ ᱫᱚ ᱥᱮᱨᱮᱧ ᱫᱚ ᱤᱧᱟᱹᱜ ᱫᱚ ᱢᱳᱵᱟᱭᱤᱞ ᱛᱮᱜᱤᱧ ᱨᱮᱠᱚᱨᱰᱟ ᱟᱨ ᱤᱧ ᱜᱤᱧ ᱥᱮᱨᱮᱧ ᱵᱟᱲᱟᱭᱟ ᱢᱳᱵᱟᱭᱤᱞ ᱛᱮᱜᱮᱧ ᱨᱮᱠᱚᱰᱟ ᱮᱵᱚᱝ ᱛᱟᱭᱱᱚᱢ ᱛᱮ ᱚᱱᱟ ᱥᱮᱨᱮᱧ ᱡᱚᱠᱷᱚᱱ ᱨᱮᱠᱚᱨᱰ ᱚᱜᱼᱟ ᱟᱫᱚ ᱚᱱᱟ ᱥᱮᱨᱮᱧ ᱨᱮᱠᱚᱨᱰ ᱪᱮᱫ ᱞᱮᱠᱟ ᱦᱩᱭ ᱟᱠᱟᱱᱟ ᱚᱱᱟ ᱥᱮᱨᱮᱧ ᱨᱮᱠᱚ ᱟᱸᱡᱚᱢ ᱞᱟᱹᱜᱤᱫ ᱛᱮ ᱤᱧ ᱜᱮ ᱢᱳᱵᱟᱭᱤᱞ ᱛᱮᱜᱤᱧ ᱟᱸᱡᱚᱢᱟ ᱳᱭ ᱦᱮᱰᱯᱷᱳᱱ ᱞᱟᱜᱟᱣ ᱠᱟᱛᱮᱫ ᱢᱳᱵᱟᱭᱤᱞ ᱨᱮᱜᱮ ᱠᱚᱨᱰ ᱞᱟᱜᱟᱣ ᱠᱟᱛᱮᱫ ᱜᱮ ᱤᱧᱟᱹᱜ ᱥᱮᱨᱮᱧ ᱜᱮ ᱤᱧ ᱜᱮᱧ ᱟᱸᱡᱚᱢᱟ ᱮᱵᱚᱝ ᱡᱟᱦᱟᱸ ᱥᱮᱨᱮᱧ ᱢᱚᱸᱡ ᱦᱩᱭ ᱟᱠᱟᱱᱟ ᱥᱮ ᱵᱟᱝ ᱚᱠᱟ ᱚᱠᱟ ᱴᱷᱮᱱ ᱵᱟᱹᱲᱤᱡ ᱠᱟᱱᱟ ᱥᱮ ᱴᱷᱤᱠ ᱦᱩᱭᱩᱜᱼᱟ ᱛᱳ ᱚᱱᱟ ᱥᱮᱨᱮᱧ ᱨᱮᱠᱚᱰ ᱯᱚᱨᱮ ᱤᱧ ᱛᱮᱜᱤᱧ ᱟᱸᱡᱚᱢᱟ ᱤᱧ ᱛᱮᱜᱤᱧ ᱟᱸᱡᱚᱢ ᱤᱧ ᱪᱮᱥᱴᱟᱭᱟ ᱪᱮᱫ ᱞᱮᱠᱟ ᱠᱟᱛᱮᱧ ᱟᱸᱡᱚᱢᱟ ᱮᱵᱚᱝ ᱚᱠᱟ ᱴᱷᱮᱱ ᱴᱷᱤᱠ ᱠᱟᱱ ᱛᱤᱧᱟ ᱥᱮ ᱵᱟᱝ ᱴᱷᱤᱠ ᱠᱟᱱᱟ ᱡᱟᱸᱦᱟ ᱡᱟᱸᱦᱟ ᱴᱷᱮᱱ ᱵᱟᱹᱲᱤᱡ ᱠᱚᱜᱼᱟ ᱚᱱᱰᱮ ᱚᱱᱰᱮ ᱫᱚ ᱟᱵᱟᱨ ᱡᱩᱫᱟᱹ ᱛᱮ ᱨᱮᱠᱚᱰ ᱠᱟᱛᱮᱜ ᱟᱵᱟᱨ ᱤᱧ ᱜᱤᱧ ᱟᱸᱡᱚᱢᱟ ᱢᱳᱴ ᱠᱟᱛᱷᱟ ᱫᱚ ᱦᱩᱭᱩᱜ ᱠᱟᱱᱟ ᱢᱳᱵᱟᱭᱤᱞ ᱛᱮᱜᱮᱧ ᱥᱮᱨᱮᱧ ᱨᱮᱠᱚᱰᱟ ᱤᱧᱟᱹᱜ ᱥᱮᱨᱮᱧ ᱜᱮ ᱛᱟᱭᱚᱢ ᱛᱮ ᱚᱱᱟ ᱥᱮᱨᱮᱧ ᱟᱵᱟᱨ ᱦᱮᱰ ᱯᱷᱳᱱ ᱨᱮᱥᱮ ᱢᱳᱵᱟᱭᱤᱞ ᱨᱮᱱᱟᱜ ᱞᱟᱣᱩᱰ ᱥᱯᱤᱠᱟᱨ ᱨᱮᱜᱮ ᱤᱧ ᱜᱮ ᱤᱧᱟᱹᱜ ᱥᱮᱨᱮᱧ ᱤᱧ ᱟᱸᱡᱚᱢᱟ